ᱥᱩᱨᱼᱥᱩᱯᱩᱨ ᱨᱮ ᱫᱟᱬᱟᱱ ᱞᱟᱹᱜᱤᱫ ᱮᱢᱟᱱ ᱛᱮᱭᱟᱜ ᱮᱸᱴᱠᱮᱴᱚᱬᱮ ᱫᱚ ᱵᱟᱹᱱᱩᱜᱼᱟ ᱢᱮᱱᱠᱷᱟᱱ ᱮᱱᱦᱚᱸ ᱠᱤᱪᱷᱩ ᱠᱟᱹᱣᱰᱤ ᱟᱱᱟᱴ ᱜᱟᱹᱰᱤ ᱟᱱᱟᱴ ᱠᱚ ᱦᱩᱭᱩᱜ ᱠᱟᱱ ᱜᱮᱭᱟ ᱱᱤᱛᱚᱜ ᱱᱚᱣᱟ ᱪᱮᱞᱮᱧᱡᱽ ᱮᱠᱥᱮᱯᱴ